ᱥᱚᱨᱦᱟᱭ ᱥᱤᱨᱤᱧ ᱢᱟᱱᱮ ᱱᱟᱱᱟᱦᱩᱱᱟᱹᱨ ᱮᱱᱮᱡ ᱥᱤᱨᱤᱧ ᱤᱧ ᱫᱚᱧ ᱵᱟᱰᱟᱭᱟ ᱛᱚ ᱴᱷᱤᱠᱜᱮᱭᱟ ᱛᱚᱵᱮ ᱢᱤᱫᱴᱮᱱ ᱞᱟᱜᱽᱬᱮᱧ ᱥᱤᱨᱤᱧᱮᱫ ᱛᱟᱵᱚᱱᱟ ᱟᱪᱪᱷᱟ ᱴᱷᱤᱠᱜᱮᱭᱟ ᱥᱮᱨᱮᱧᱮᱫ ᱛᱟᱵᱚᱱᱟᱹᱧ ᱜᱟᱹᱭ ᱜᱮᱞᱚ ᱠᱮᱥᱟᱨᱤ ᱨᱮ ᱢᱟᱹᱥᱨᱤ ᱠᱟᱰᱟ ᱜᱮᱞᱚ ᱠᱟᱫᱟᱢ ᱫᱟᱞᱟᱦᱤ ᱜᱟᱹᱭ ᱜᱮᱞᱚ ᱠᱮᱥᱟᱨᱤ ᱨᱮ ᱢᱟᱥᱨᱤ ᱠᱟᱰᱟ ᱜᱮᱞᱚ ᱠᱟᱫᱟᱢ ᱫᱟᱞᱟᱦᱤ ᱱᱟᱞᱚ ᱫᱟᱫᱟᱢ ᱫᱟᱞᱮᱭᱟ ᱱᱟᱯᱟᱭ ᱚᱠᱚᱡ ᱜᱤᱫᱽᱨᱟᱹ ᱵᱟᱵᱟ ᱫᱟᱫᱟ ᱵᱟᱹᱱᱩᱭᱟ ᱡᱚᱱᱚᱢᱮ ᱴᱩᱣᱟᱹᱨ ᱱᱟᱞᱚ ᱫᱟᱫᱟᱢ ᱫᱟᱞᱮᱭᱟ ᱱᱟᱯᱟᱭ ᱚᱠᱚᱡ ᱜᱤᱫᱽᱨᱟᱹ ᱵᱟᱵᱟ ᱫᱟᱫᱟ ᱵᱟᱹᱱᱩᱭᱟ ᱡᱚᱱᱚᱢᱮ ᱴᱩᱣᱟᱹᱨ ᱛᱟᱨᱯᱚᱨᱮ ᱥᱚᱨᱦᱟᱭ ᱞᱮ ᱮᱱᱮᱡᱚᱜᱼᱟ ᱥᱚᱨᱦᱟᱭ ᱨᱮᱫᱚ ᱥᱚᱨᱦᱟᱭ ᱞᱮ ᱮᱱᱮᱡᱚᱜᱼᱟ ᱛᱟᱨᱯᱚᱨᱮ ᱵᱟᱦᱟ ᱨᱮᱫᱚ ᱵᱟᱦᱟ ᱞᱮ ᱮᱱᱮᱡᱚᱜᱼᱟ ᱟᱨ ᱵᱟᱯᱞᱟ ᱨᱮᱫᱚ ᱫᱚᱝ ᱠᱚᱞᱮ ᱮᱱᱮᱡᱚᱜᱼᱟ ᱟᱨᱠᱤ ᱫᱚᱝ ᱮᱱᱮᱡ ᱞᱟᱜᱽᱬᱮ ᱮᱱᱮᱡ ᱵᱟᱦᱟ ᱮᱱᱮᱡ ᱫᱚ ᱞᱟᱜᱽᱬᱮ ᱮᱱᱮᱡ ᱫᱚ ᱵᱟᱦᱟ ᱞᱮ ᱞᱮᱭᱳᱝᱟ ᱟᱨ ᱫᱚᱝ ᱮᱱᱮᱡ ᱫᱚ ᱟᱨᱠᱤ ᱫᱚᱱ ᱠᱩᱪᱩᱲ ᱞᱮ ᱮᱱᱮᱡᱚᱜᱼᱟ ᱟᱨ ᱵᱟᱦᱟ ᱨᱮᱫᱚ ᱢᱟᱱᱮ ᱡᱟᱦᱮᱨ ᱠᱷᱚᱱ ᱱᱟᱭᱠᱮ ᱞᱮ ᱮᱱᱮᱡ ᱤᱫᱤᱭᱮᱭᱟ ᱛᱟᱯᱚᱨᱮ ᱡᱟᱸᱜᱟ ᱞᱮ ᱟᱹᱨᱩᱵᱮᱭᱟ ᱛᱟᱯᱚᱨᱮ ᱜᱚᱪᱷᱟ ᱨᱮ ᱵᱟᱦᱟᱭ ᱮᱢᱟᱣᱟᱞᱮᱭᱟ ᱫᱟᱜ ᱮᱭ ᱫᱩᱞᱟᱞᱮᱭᱟ ᱛᱟᱯᱚᱨᱮ ᱚᱲᱟᱜ ᱞᱮ ᱟᱫᱮᱨᱮᱭᱟ